ᱟᱞᱮ ᱫᱚ ᱥᱮᱸᱫᱽᱨᱟᱞᱮ ᱪᱟᱞᱟᱣ ᱵᱟᱲᱟᱜᱼᱟ ᱢᱟᱱᱮ ᱠᱟᱹᱴᱤᱡ ᱜᱤᱧ ᱛᱟᱦᱮᱸᱠᱟᱱᱟ ᱩᱱ ᱨᱮᱫᱚ ᱢᱟᱱᱮ ᱥᱩᱨ ᱠᱚᱨᱮ ᱠᱩᱞᱟᱹᱭ ᱥᱮᱸᱫᱽᱨᱟ ᱪᱮᱬᱮ ᱥᱮᱸᱫᱽᱨᱟ ᱛᱩᱲ ᱥᱮᱸᱫᱽᱨᱟ ᱛᱩᱲ ᱥᱮᱸᱫᱽᱨᱟ ᱤᱱᱠᱟᱹᱞᱮ ᱪᱟᱞᱟᱣ ᱵᱟᱲᱟᱣ ᱠᱟᱱᱟᱞᱮ ᱛᱟᱨᱯᱚᱨ ᱡᱚᱠᱷᱚᱱ ᱵᱟᱹᱭᱼᱵᱟᱹᱭᱛᱤᱧ ᱞᱟᱹᱴᱩᱭᱮᱱᱟ ᱛᱚᱠᱷᱚᱱ ᱫᱚ ᱛᱚᱠᱷᱚᱱ ᱫᱚ ᱦᱮᱸ ᱞᱟᱹᱴᱩ ᱦᱟᱱᱟ ᱞᱟᱹᱴᱩ ᱵᱤᱨ ᱥᱮᱫ ᱥᱮᱸᱫᱽᱨᱟ ᱞᱮ ᱪᱟᱞᱟᱣ ᱞᱮᱱᱟ ᱛᱚᱠᱷᱚᱱ ᱫᱚ ᱪᱟᱞᱟᱣ ᱞᱮᱱ ᱠᱷᱟᱱ ᱫᱚᱞᱮ ᱥᱮᱸᱫᱽᱨᱟᱭᱮᱫ ᱛᱟᱦᱮᱱᱟᱞᱮ ᱞᱟᱦᱟᱨᱮ ᱯᱟᱹᱥᱤ ᱠᱚ ᱡᱷᱟᱹᱞᱤ ᱠᱚᱞᱮ ᱚᱰᱟᱣ ᱠᱮᱫᱟ ᱛᱚ ᱟᱨ ᱛᱟᱭᱱᱚᱢ ᱥᱮᱫ ᱠᱷᱚᱱᱟᱜ ᱞᱮ ᱡᱷᱚᱲᱟ ᱤᱫᱤᱭᱮᱫ ᱛᱟᱦᱮᱸᱫ ᱛᱚ ᱢᱤᱫ ᱦᱚᱲ ᱫᱟᱯᱷᱟᱱᱤ ᱠᱚ ᱛᱟᱦᱮᱸ ᱠᱟᱱ ᱛᱟᱞᱮᱭᱟ ᱩᱱᱠᱩ ᱫᱚ ᱛᱟᱦᱮᱸ ᱞᱮᱱᱠᱷᱟᱱ ᱠᱚ ᱢᱤᱫ ᱦᱚᱲ ᱫᱚ ᱟᱫᱷᱲᱟᱣ ᱦᱚᱪᱚᱭᱮᱱᱟᱭ ᱥᱩᱠᱨᱤ ᱴᱷᱮᱱ ᱠᱷᱚᱱᱟᱜ ᱟᱫᱷᱲᱟᱣ ᱦᱚᱪᱚᱭᱮᱱ ᱠᱟᱱ ᱠᱷᱟᱱᱮ ᱛᱟᱭᱚᱢ ᱛᱮᱫᱚ ᱤᱱᱟᱹ ᱦᱤᱞᱳᱜ ᱫᱚ ᱵᱟᱞᱮ ᱥᱮᱸᱫᱽᱨᱟ ᱞᱮᱫ ᱠᱚᱣᱟ ᱦᱮᱡ ᱱᱟᱞᱮ ᱩᱱᱤ ᱦᱟᱥᱯᱟᱛᱟᱞ ᱦᱟᱥᱯᱟᱛᱟᱞ ᱞᱮ ᱤᱫᱤ ᱠᱮᱫᱮᱭᱟ ᱨᱟᱱ ᱵᱟᱲᱟ ᱦᱚᱪᱚ ᱠᱮᱫᱮᱭᱟᱞᱮ ᱛᱟᱭᱱᱚᱢ ᱛᱮᱫᱚ ᱚᱱᱟ ᱫᱚᱥᱟᱨ ᱦᱤᱞᱳᱜ ᱞᱮ ᱪᱟᱞᱟᱣᱮᱱᱟ ᱟᱨᱚ ᱪᱟᱞᱟᱣᱮᱱ ᱠᱷᱟᱱ ᱫᱚ ᱛᱟᱭᱱᱚᱢ ᱛᱮᱫᱚ ᱤᱱᱟᱹ ᱦᱤᱞᱳᱜ ᱫᱚ ᱟᱹᱭᱩᱵ ᱯᱚᱦᱚᱨᱮᱭ ᱫᱟᱜ ᱞᱮᱫᱟ ᱟᱫᱚ ᱵᱮᱥ ᱴᱷᱤᱠ ᱵᱷᱟᱜᱮ ᱴᱷᱤᱠ ᱯᱟᱸᱡᱟ ᱠᱚ ᱧᱮᱞᱚᱜ ᱛᱟᱠᱚ ᱛᱟᱦᱮᱱᱟ ᱵᱟᱝ ᱢᱟ ᱱᱚᱸᱰᱮ ᱜᱮ ᱥᱩᱠᱨᱤ ᱱᱚᱣᱟ ᱠᱚᱨᱮ ᱜᱮᱠᱚ ᱟᱹᱛᱤᱧ ᱠᱟᱫᱟ ᱤᱱᱠᱟᱹ ᱠᱟᱛᱮᱫ ᱤᱱᱟᱹ ᱦᱤᱞᱳᱜ ᱫᱚ ᱯᱟᱸᱡᱟ ᱦᱟᱱᱛᱮ ᱱᱟᱛᱮ ᱠᱷᱚᱱᱟᱜ ᱞᱮ ᱧᱮᱞ ᱠᱮᱫ ᱛᱟᱠᱚᱣᱟ ᱢᱤᱫ ᱴᱷᱮᱱ ᱯᱟᱸᱡᱟ ᱜᱩᱴ ᱠᱮᱫ ᱛᱟᱠᱚᱣᱟᱞᱮ ᱟᱨ ᱡᱷᱟᱹᱞᱤ ᱠᱚ ᱯᱟᱹᱥᱤ ᱠᱚᱞᱮ ᱚᱰᱟᱣ ᱠᱮᱫᱟ ᱚᱰᱟᱣ ᱠᱟᱛᱮᱫ ᱛᱟᱭᱚᱢ ᱛᱮᱫᱚ ᱢᱤᱫ ᱥᱮᱫ ᱠᱷᱚᱱᱟᱜ ᱞᱮ ᱢᱤᱫ ᱥᱮᱫ ᱞᱮ ᱚᱰᱟᱣ ᱠᱮᱫᱟ ᱯᱟᱹᱥᱤ ᱠᱚ ᱟᱨ ᱚᱱᱟ ᱢᱤᱫ ᱛᱟᱭᱱᱚᱢ ᱥᱮᱫ ᱠᱷᱚᱱᱟᱜ ᱫᱚᱞᱮ ᱡᱷᱚᱲᱟ ᱠᱮᱫᱟ ᱛᱟᱭᱱᱚᱢ ᱛᱮᱫᱚ ᱡᱷᱚᱲᱟ ᱠᱷᱟᱱ ᱫᱚ ᱢᱤᱫ ᱴᱷᱮᱱ ᱠᱚ ᱵᱩᱨᱩᱢ ᱞᱮᱱᱟ ᱟᱪᱠᱟ ᱜᱮᱠᱚ ᱵᱮᱨᱮᱫᱼᱱᱟ ᱵᱮᱨᱮᱫ ᱠᱟᱛᱮᱫ ᱫᱚ ᱪᱟᱞᱟᱮᱣᱱ ᱠᱷᱟᱱ ᱫᱚ ᱯᱮᱭᱟ ᱞᱮ ᱡᱷᱟᱹᱞᱤ ᱠᱮᱫ ᱠᱚᱣᱟ ᱯᱮᱭᱟᱞᱮ ᱡᱷᱟᱹᱞᱤ ᱠᱮᱫ ᱠᱚ ᱠᱷᱟᱱ ᱫᱚ ᱦᱮᱡ ᱠᱟᱛᱮᱫ ᱞᱚᱴᱟ ᱫᱟᱜ ᱠᱚᱠᱚ ᱮᱢᱟᱜ ᱞᱮᱭᱟ ᱟᱹᱨᱩᱵ ᱵᱟᱲᱟ ᱠᱟᱫ ᱞᱮᱭᱟ ᱠᱚ ᱛᱟᱭᱚᱢ ᱛᱮᱫᱚ ᱟᱹᱨᱩᱵ ᱵᱟᱲᱟ ᱠᱟᱛᱮᱫ ᱩᱱᱠᱩ ᱠᱚᱜᱮ ᱜᱮᱫ ᱵᱟᱲᱟ ᱠᱟᱛᱮᱫ ᱦᱟᱴᱤᱧ ᱵᱟᱲᱟ ᱠᱟᱛᱮᱫ ᱩᱛᱩ ᱵᱟᱲᱟ ᱠᱟᱛᱮᱫ ᱡᱚᱢ ᱵᱟᱲᱟ ᱦᱩᱭᱱᱟ ᱛᱟᱭᱚᱢᱛᱮ ᱤᱱᱠᱟᱹ ᱠᱷᱟᱱ ᱟᱨᱚ ᱟᱡᱚᱫᱤᱭᱟᱹ ᱥᱮᱸᱫᱽᱨᱟ ᱞᱮ ᱪᱟᱞᱟᱣᱱᱟ ᱟᱡᱚᱫᱤᱭᱟᱹ ᱥᱮᱸᱫᱽᱨᱟ ᱠᱟᱛᱮᱫ ᱫᱚ ᱪᱟᱞᱟᱣᱮᱱ ᱠᱷᱟᱱ ᱞᱮ ᱦᱮᱸ ᱫᱚᱢᱮ ᱢᱟᱱᱮ ᱫᱚᱢᱮ ᱦᱚᱲ ᱦᱟᱱᱛᱮ ᱱᱟᱛᱮ ᱠᱷᱚᱱᱟᱜ ᱟᱫᱚ ᱯᱟᱹᱥᱤ ᱠᱚᱠᱚ ᱛᱚᱯᱟᱜ ᱵᱟᱲᱟ ᱠᱮᱫ ᱛᱟᱞᱮᱭᱟ ᱵᱟᱞᱮ ᱫᱟᱲᱮᱭᱟᱫ ᱠᱚᱣᱟ ᱢᱟᱱᱮ ᱫᱟᱲᱮ ᱫᱚ ᱵᱟᱞᱮ ᱫᱟᱲᱮᱭᱟᱫ ᱠᱚᱣᱟ ᱯᱟᱹᱥᱤ ᱠᱚ ᱛᱚᱯᱟᱜ ᱠᱮᱫ ᱛᱟᱞᱮᱭᱟ ᱟᱨ ᱦᱟᱹᱛᱤ ᱠᱚ ᱵᱟᱹᱲᱤᱡ ᱠᱟᱜ ᱛᱟᱞᱮᱭᱟᱠᱚ ᱯᱟᱹᱥᱤ ᱠᱚ ᱵᱚᱰᱟᱢ ᱠᱚᱠᱚ ᱚᱨ ᱪᱟᱹᱴᱤᱡ ᱠᱟᱜ ᱛᱟᱞᱮᱭᱟ ᱚᱱᱟᱛᱮ ᱵᱟᱞᱮ ᱫᱟᱲᱮᱭᱟᱜ ᱠᱚᱣᱟ